ᱦᱮᱞᱳ ᱟᱢᱫᱚ ᱚᱠᱚᱭ ᱟᱫᱚ ᱪᱮᱫ ᱮᱢ ᱢᱮᱱᱫᱟ ᱟᱞᱮ ᱫᱚ ᱪᱮᱫ ᱞᱮ ᱪᱤᱠᱟᱹ ᱵᱟᱲᱟᱭᱫᱟ ᱱᱮᱛᱟᱨ ᱫᱚ ᱚᱲᱟᱜ ᱠᱚᱨᱮ ᱜᱮ ᱤᱥᱤᱱ ᱵᱟᱥᱟᱝ ᱫᱚ ᱟᱲᱟᱜ ᱥᱟᱠᱟᱢ ᱠᱚᱞᱮ ᱥᱤᱫ ᱟᱹᱜᱩᱭᱟ ᱟᱨ ᱚᱱᱟᱞᱮ ᱤᱥᱤᱱ ᱵᱟᱥᱟᱝᱟ ᱚᱱᱟᱫᱚ ᱱᱮᱛᱟᱨ ᱫᱚ ᱱᱚᱜᱼᱚᱭ ᱵᱟᱹᱭᱦᱟᱹᱲ ᱨᱮ ᱧᱟᱢᱚᱜ ᱠᱟᱱᱟ ᱫᱟᱜ ᱟᱠᱟᱫ ᱛᱮ ᱠᱷᱟᱱᱛᱟ ᱟᱲᱟᱜ ᱠᱚ ᱜᱟᱹᱨᱩᱱᱰᱤ ᱟᱲᱟᱜ ᱠᱚ ᱮᱢᱟᱱ ᱨᱚᱠᱚᱢ ᱟᱲᱟᱜ ᱧᱟᱢᱚᱜ ᱠᱟᱱᱟ ᱱᱤᱛᱚᱜ ᱫᱚ ᱫᱟᱜ ᱤᱫᱤᱭᱮᱫ ᱛᱮ ᱚᱱᱟ ᱟᱲᱟᱜ ᱠᱚᱞᱮ ᱥᱤᱫ ᱟᱹᱜᱩᱭᱟ ᱟᱨᱞᱮ ᱤᱥᱤᱱ ᱵᱟᱥᱟᱝᱟ ᱟᱨ ᱥᱚᱦᱨᱟᱭ ᱯᱚᱨᱚᱵᱽ ᱨᱮᱫᱚ ᱡᱤᱞ ᱩᱛᱩ ᱫᱟᱠᱟᱭᱟᱞᱮ ᱯᱤᱴᱷᱟᱹ ᱰᱩᱸᱵᱩᱜᱟᱞᱮ ᱤᱥᱤᱱᱟᱞᱮ ᱤᱥᱤᱱ ᱵᱟᱥᱟᱝᱼᱟᱞᱮ ᱵᱮᱜᱚᱨ ᱫᱟᱜ ᱫᱤᱱ ᱫᱚ ᱵᱟᱡᱟᱨ ᱠᱷᱚᱱ ᱞᱮ ᱠᱤᱨᱤᱧ ᱟᱹᱜᱩᱭᱟ ᱵᱟᱡᱟᱨ ᱨᱮ ᱧᱟᱢᱚᱜᱼᱟ ᱚᱸᱰᱮ ᱠᱷᱚᱱ ᱞᱮ ᱠᱤᱨᱤᱧ ᱟᱹᱜᱩᱭᱟ ᱟᱨᱞᱮ ᱤᱥᱤᱱ ᱵᱟᱥᱟᱝ ᱠᱟᱛᱮᱫ ᱞᱮ ᱡᱚᱢᱟ ᱵᱟᱡᱟᱨ ᱨᱮᱫᱚ ᱫᱟᱢ ᱫᱚ ᱰᱷᱮᱹᱨ ᱜᱮᱭᱟ ᱮᱱᱛᱮᱫ ᱟᱫᱚ ᱱᱚᱣᱟ ᱠᱚᱨᱮᱫ ᱵᱟᱝ ᱧᱟᱢᱚᱜ ᱠᱷᱟᱱ ᱪᱤᱠᱟᱹᱭᱟᱢ ᱮᱠᱮᱱ ᱫᱟᱠᱟ ᱛᱮᱦᱚᱸ ᱵᱟᱢ ᱡᱚᱢ ᱫᱟᱲᱮᱭᱟᱜᱼᱟ ᱠᱤᱨᱤᱧ ᱟᱹᱜᱩ ᱛᱮᱜᱮ ᱦᱩᱭᱩᱜᱼᱟ ᱟᱨ ᱤᱥᱤᱱ ᱵᱟᱥᱟᱝ ᱠᱟᱛᱮᱫ ᱡᱚᱢ ᱫᱚ ᱡᱚᱢ ᱫᱚ ᱦᱩᱭᱩᱜ ᱜᱮᱭᱟ ᱮᱱᱛᱮᱫ ᱨᱮᱸᱜᱮᱡ ᱛᱮᱫᱚᱢ ᱛᱟᱦᱮᱸ ᱫᱟᱲᱮᱭᱟᱜᱼᱟ ᱵᱟᱡᱟᱨ ᱫᱚ ᱟᱹᱰᱤ ᱫᱚ ᱵᱟᱝ ᱥᱟᱺᱜᱤᱧᱟ ᱟᱞᱮ ᱠᱷᱚᱱ ᱫᱚ ᱥᱩᱨ ᱧᱚᱜ ᱜᱮᱭᱟ ᱤᱱᱟᱹᱜ ᱡᱷᱟᱹᱞᱟ ᱛᱟᱲᱟᱢ ᱛᱮ ᱛᱤᱱᱟᱹᱜ ᱡᱷᱟᱹᱞ ᱵᱟᱝ ᱞᱟᱜᱟᱣ ᱞᱮ ᱮᱠ ᱜᱷᱚᱱᱴᱟ ᱜᱟᱱ ᱦᱮᱸ ᱯᱚᱭᱥᱟ ᱠᱚ ᱵᱟᱝ ᱛᱟᱦᱮᱱ ᱛᱟᱞᱮ ᱠᱷᱟᱱ ᱫᱚ ᱛᱟᱲᱟᱢ ᱛᱮᱞᱮ ᱪᱟᱞᱟᱜᱼᱟ ᱟᱨ ᱯᱚᱭᱥᱟ ᱠᱚ ᱛᱟᱦᱮᱱ ᱠᱷᱟᱱ ᱫᱚ ᱜᱟᱹᱰᱤ ᱨᱮᱞᱮ ᱫᱮᱡᱚᱜᱼᱟ ᱜᱟᱹᱰᱤ ᱛᱮᱞᱮ ᱪᱟᱞᱟᱜᱼᱟ ᱥᱚᱵᱽᱡᱤ ᱠᱤᱨᱤᱧ ᱵᱟᱲᱟ ᱠᱟᱛᱮᱫ ᱟᱵᱟᱨ ᱜᱟᱹᱰᱤ ᱨᱮᱞᱮ ᱫᱮᱡ ᱠᱟᱛᱮᱫ ᱞᱮ ᱦᱤᱡᱩᱜᱼᱟ ᱟᱨ ᱦᱮᱡ ᱠᱟᱛᱮᱫ ᱫᱚ ᱤᱥᱤᱱ ᱵᱟᱥᱟᱝᱼᱟᱞᱮ ᱡᱚᱢᱼᱧᱩ ᱛᱤᱱᱟᱹᱜ ᱵᱟᱝ ᱞᱟᱜᱟᱣ ᱞᱮᱭᱟ ᱪᱟᱞᱟᱜ ᱨᱮ ᱫᱚᱥ ᱴᱟᱠᱟ ᱦᱤᱡᱩᱜ ᱨᱮ ᱫᱚᱥ ᱴᱟᱠᱟ ᱵᱤᱥ ᱴᱟᱠᱟ ᱞᱟᱜᱟᱣ ᱞᱮᱭᱟ ᱪᱟᱞᱟᱜ ᱦᱤᱡᱩᱜ ᱛᱮ ᱦᱮᱸ ᱱᱤᱛᱚᱜ ᱫᱚ ᱟᱨ ᱪᱮᱫ ᱞᱮ ᱪᱤᱠᱟᱹᱭᱟ ᱠᱟᱹᱢᱤ ᱦᱚᱸ ᱵᱟᱹᱱᱩᱜᱼᱟ ᱟᱲᱟᱜ ᱟᱲᱟᱜ ᱠᱚᱜᱮᱞᱮ ᱥᱤᱫ ᱟᱹᱜᱩ ᱵᱟᱲᱟᱭᱟ ᱩᱛᱩ ᱫᱟᱠᱟ ᱚᱲᱟᱜ ᱠᱚᱨᱮᱜᱮ ᱥᱟᱦᱟᱱ ᱠᱚᱞᱮ ᱧᱟᱢ ᱵᱟᱲᱟᱭᱟ ᱤᱱᱟᱹ ᱠᱚᱜᱮ ᱤᱥᱤᱱ ᱵᱟᱥᱟᱝ ᱠᱚᱜᱮ ᱦᱮᱸ ᱦᱮᱸ ᱦᱮᱸ ᱦᱮᱸ ᱢᱟ ᱛᱚᱵᱮ